ᱮᱥᱢᱟᱨᱴ ᱯᱷᱳᱱ ᱟᱹᱰᱤ ᱟᱵᱚ ᱱᱚᱣᱟ ᱱᱮᱛᱟᱨ ᱮᱥᱢᱟᱨᱴ ᱯᱷᱳᱱ ᱟᱹᱰᱤ ᱠᱟᱹᱢᱤᱨᱮ ᱞᱟᱜᱟᱜ ᱠᱟᱱ ᱛᱟᱵᱚᱱᱟ ᱪᱮᱫᱟᱜ ᱥᱮ ᱱᱤᱭᱟᱹ ᱮᱥᱢᱟᱨᱴ ᱯᱷᱳᱱ ᱛᱟᱞᱟ ᱛᱮᱜᱮ ᱟᱵᱚ ᱱᱮᱛᱟᱨ ᱯᱟᱲᱦᱟᱜ ᱠᱚᱥᱮ ᱫᱮᱥ ᱫᱤᱥᱳᱢ ᱨᱮᱭᱟᱜ ᱠᱷᱚᱵᱚᱨ ᱠᱚ ᱵᱚᱱ ᱵᱩᱡᱽ ᱫᱟᱲᱮᱭᱟᱜ ᱠᱟᱱᱟ ᱥᱮ ᱛᱤᱥᱮ ᱫᱟᱜᱟ ᱚᱱᱟ ᱠᱷᱚᱱ ᱵᱚᱱ ᱵᱩᱡᱽ ᱫᱟᱲᱮᱭᱟᱜ ᱠᱟᱱᱟ ᱟᱨ ᱚᱱᱟ ᱞᱮᱠᱟ ᱟᱵᱚᱣᱟᱜ ᱡᱟᱦᱟᱸ ᱠᱟᱹᱢᱤ ᱚᱱᱟ ᱠᱚ ᱞᱟᱦᱟ ᱠᱷᱚᱱ ᱵᱚᱱ ᱥᱟᱯᱲᱟᱣ ᱫᱟ ᱡᱟᱛᱮ ᱫᱟᱜ ᱛᱮ ᱵᱟᱝ ᱱᱚᱥᱴᱚᱜ ᱚᱱᱠᱟᱜᱮ ᱮᱥᱢᱟᱨᱴ ᱯᱷᱳᱱ ᱨᱮᱭᱟᱜ ᱡᱮᱢᱚᱱ ᱠᱷᱟᱨᱟᱯ ᱫᱤᱠ ᱢᱮᱱᱟᱜ ᱠᱟᱫᱟ ᱚᱱᱠᱟᱜᱮ ᱵᱷᱟᱹᱜᱤ ᱫᱤᱠ ᱦᱚᱸ ᱢᱮᱱᱟᱜ ᱠᱟᱫᱟ ᱟᱨ ᱟᱵᱚ ᱫᱚ ᱚᱱᱟ ᱵᱷᱟᱹᱜᱤ ᱫᱤᱠ ᱜᱮᱵᱚᱱ ᱥᱟᱨᱦᱟᱣ ᱤᱫᱤᱭᱟ ᱟᱨ ᱚᱱᱟ ᱞᱟᱹᱜᱤᱫ ᱜᱮ ᱮᱥᱢᱟᱨᱴ ᱯᱷᱳᱱ ᱵᱚᱱ ᱮᱥᱢᱟᱨᱴ ᱯᱷᱳᱱ ᱵᱚᱱ ᱵᱮᱵᱚᱦᱟᱨᱟ